ᱤᱧ ᱢᱮᱱᱚᱠᱟ ᱦᱟᱸᱥᱫᱟᱧ ᱞᱟ ᱭᱮᱫᱟ ᱢᱮᱱ ᱫᱤᱧ ᱡᱮ ᱱᱚᱸᱰᱮ ᱵᱚᱨᱫᱷᱚᱢᱟᱱ ᱡᱮᱞᱟ ᱨᱮ ᱢᱟᱱᱮ ᱚᱠᱟᱠᱚᱨᱮ ᱫᱟᱬᱟᱱ ᱡᱟᱭᱜᱟ ᱠᱚ ᱢᱮᱱᱟᱜᱼᱟ ᱜᱟᱛᱮ ᱴᱩᱨᱤᱥᱴ ᱠᱚ ᱨᱤᱡᱷᱟ ᱜ ᱢᱟ ᱠᱟ ᱴᱤᱡ ᱢᱚᱸᱡ ᱠᱚ ᱟᱹᱭᱠᱟ ᱣᱢᱟ

ᱚᱻ ᱟᱪᱪᱷᱟ ᱟᱨᱤᱧ ᱢᱮᱱ ᱮᱫᱟ ᱱᱚᱸᱰᱮ ᱟᱨᱦᱚᱸ ᱡᱟᱦᱟᱱᱟᱜ ᱚᱱᱠᱟᱱ ᱟᱸᱻ ᱜᱟᱛᱮ ᱴᱩᱨᱤᱥᱴ ᱠᱚ ᱨᱤᱡᱷᱟ ᱜ ᱚᱱᱠᱟᱱᱟᱜ ᱡᱟᱦᱟᱸᱱᱟᱜ ᱢᱟᱱᱮ ᱯᱟᱛᱟ ᱠᱚ ᱥᱮ ᱪᱷᱟᱛᱟ ᱠᱚ ᱦᱩᱭᱩᱜ ᱜᱮᱭᱟ ᱱᱤᱭᱟ ᱠᱚᱨᱮ ᱵᱚᱨᱫᱷᱚᱢᱟᱱ ᱡᱮᱞᱟ ᱨᱮ ᱳᱻ ᱟᱪᱪᱷᱟ ᱚᱱᱟᱜᱤᱧ ᱞᱟ ᱭᱮᱫ ᱠᱟᱱ ᱛᱟᱦᱮᱸᱱᱟ ᱪᱮᱫ ᱪᱮᱫ ᱫᱟᱬᱟᱱ ᱡᱟᱭᱜᱟ ᱠᱚ ᱢᱮᱱᱟᱜᱼᱟ ᱱᱚᱸᱰᱮ ᱳ ᱟᱪᱪᱷᱟ ᱵᱮᱥ ᱴᱷᱤᱠ ᱜᱮᱭᱟ ᱛᱟᱦᱚᱞᱮ ᱟ ᱰᱤ ᱟ ᱰᱤ ᱥᱟᱨᱦᱟᱣ ᱦᱮᱸ ᱴᱷᱤᱠᱜᱮᱭᱟ